ᱦᱮᱞᱳ ᱞᱟᱹᱭ ᱫᱟᱹᱧ ᱟᱵᱤᱱ ᱠᱤ ᱥᱩᱥᱩᱱᱤᱭᱟᱹ ᱥᱩᱨ ᱥᱮᱫ ᱨᱮᱱ ᱦᱚᱲ ᱠᱟᱱᱟ ᱵᱤᱱ ᱚ ᱟᱪᱪᱷᱟ ᱞᱟᱹᱭ ᱵᱤᱱ ᱥᱮ ᱟᱯᱮ ᱫᱚ ᱱᱚᱸᱰᱮ ᱛᱤᱥ ᱠᱷᱚᱱ ᱢᱮᱱᱟᱜ ᱯᱮᱭᱟ ᱟᱪᱪᱷᱟ ᱞᱟᱹᱭ ᱵᱤᱱ ᱥᱮ ᱟᱯᱮᱭᱟᱜ ᱚᱱᱟ ᱥᱩᱥᱩᱱᱤᱭᱟᱹ ᱯᱟᱦᱟᱲ ᱨᱮ ᱱᱩᱱᱟᱹᱜ ᱜᱟᱱ ᱫᱟᱨᱮ ᱱᱟᱲᱤ ᱫᱷᱤᱨᱤ ᱱᱩᱱᱟᱹᱜ ᱪᱮᱨᱦᱟᱼᱪᱮᱨᱦᱟᱣᱟᱜ ᱱᱚᱶᱟ ᱵᱩᱨᱩ ᱛᱚ ᱪᱮᱫᱞᱮᱠᱟ ᱠᱟᱛᱮᱫ ᱱᱚᱝᱠᱟ ᱯᱮ ᱨᱟᱠᱷᱟ ᱫᱚᱦᱚᱣᱟᱠᱟᱫᱼᱟ

ᱟᱪᱪᱷᱟ ᱟᱪᱪᱷᱟ ᱟᱪᱪᱷᱟ ᱟᱪᱪᱷᱟ ᱟᱵᱤᱱ ᱵᱤᱱ ᱞᱟᱹᱭ ᱫᱟᱲᱮᱭᱟᱜᱼᱟ ᱮᱸᱜ ᱱᱚᱸᱰᱮ ᱟᱞᱤᱧ ᱡᱮᱢᱚᱱ ᱠᱳᱞᱠᱟᱛᱟ ᱠᱷᱚᱱᱞᱤᱧ ᱦᱮᱡ ᱟᱠᱟᱱᱟ ᱱᱚᱝᱠᱟ ᱜᱮ ᱟᱸ ᱮᱴᱟᱜᱼᱮᱴᱟᱜ ᱫᱤᱥᱚᱢ ᱠᱷᱚᱱ ᱠᱚ ᱦᱤᱡᱩᱜ ᱜᱮᱭᱟ ᱥᱮ ᱵᱟᱝᱼᱟ

ᱟᱞᱤᱧ ᱦᱚᱸ ᱟᱯᱮ ᱫᱤᱥᱚᱢ ᱫᱚᱢᱮᱞᱤᱧ ᱠᱩᱥᱤᱭᱟᱫᱟ ᱟᱨ ᱚᱱᱟ ᱦᱟᱹᱲᱭᱟᱹᱨ ᱵᱩᱨᱩ ᱫᱟᱨᱮ ᱱᱟᱲᱤ ᱟᱞᱤᱧᱟᱜ ᱢᱚᱱᱮ ᱨᱮ ᱜᱟᱛᱷᱟᱣᱮᱱᱟ ᱟᱨ ᱞᱟᱹᱭ ᱠᱚᱛᱛᱮ ᱜᱮᱞᱮ ᱟᱵᱤᱱ ᱟᱵᱤᱱᱟᱜ ᱚᱱᱟ ᱟᱹᱛᱩ ᱫᱤᱥᱚᱢ ᱡᱟᱦᱟᱸᱵᱤᱱ ᱞᱟᱹᱭᱮᱫᱼᱟ ᱚᱱᱟ ᱠᱚᱦᱚᱸ ᱟᱹᱰᱤ ᱢᱚᱸᱡᱽ ᱟᱹᱰᱤ ᱪᱚᱨᱚᱠ ᱟᱯᱮᱭᱟᱜ ᱞᱟᱭᱼᱞᱟᱪᱟᱨ ᱟᱹᱨᱤᱪᱟᱹᱞᱤ ᱦᱚᱸ ᱟᱹᱰᱤ ᱡᱚᱛᱷᱟᱛ ᱜᱮᱭᱟ ᱦᱮᱸ ᱥᱮ ᱵᱟᱝ ᱦᱮᱸ ᱟᱪᱪᱷᱟ ᱴᱷᱤᱠᱜᱮᱭᱟ ᱱᱚᱝᱠᱟᱜᱮ ᱟᱨᱚ ᱞᱤᱧ ᱯᱷᱳᱱᱟᱵᱤᱱᱟ ᱦᱮᱸᱛᱚ ᱟᱨᱚ ᱡᱟᱦᱟᱸᱠᱤᱪᱷᱩ ᱡᱩᱫᱤ ᱟᱨᱚ ᱵᱟᱞᱤᱧ ᱠᱩᱞᱤ ᱫᱟᱲᱮᱭᱟᱵᱤᱱ ᱠᱟᱱᱟ ᱵᱟᱰᱟᱭ ᱛᱮᱱᱟᱜ ᱡᱩᱫᱤ ᱛᱟᱦᱮᱱ ᱛᱟᱹᱞᱤᱧᱟ ᱟᱹᱰᱤᱼᱟᱹᱰᱤ ᱥᱟᱨᱦᱟᱣ ᱮᱸ ᱟᱞᱤᱧ ᱱᱩᱱᱟᱹᱜ ᱠᱤᱪᱷᱩ ᱵᱤᱱ ᱞᱟᱹᱭᱟᱫ ᱞᱤᱧᱟᱹ ᱛᱚ ᱴᱷᱤᱠᱜᱮᱭᱟ ᱱᱚᱝᱠᱟ ᱜᱮ ᱟᱨᱚ ᱟᱹᱰᱤ ᱠᱤᱪᱷᱩᱞᱤᱧ ᱵᱟᱲᱟᱭᱟ ᱟᱨᱚᱞᱤᱧ ᱯᱷᱳᱱᱟᱵᱤᱱᱟ ᱱᱤᱛᱳᱜ ᱫᱚ ᱱᱤᱝᱠᱟᱹᱜᱮ ᱫᱚᱦᱚᱭᱮᱫᱼᱟ ᱞᱤᱧ